ᱦᱮᱞᱳ ᱦᱮᱸ ᱦᱮᱸ ᱚᱠᱚᱭ ᱚᱠᱚᱭᱮᱢ ᱞᱟᱹᱭᱮᱜ ᱠᱟᱱ ᱦᱮᱸ ᱟᱪᱪᱷᱟ ᱦᱮᱸ ᱚᱠᱟ ᱟᱹᱛᱩ ᱨᱮ ᱟᱪᱪᱷᱟ ᱚᱠᱟ ᱟᱹᱛᱩᱨᱮᱱ ᱠᱟᱱᱟᱢ ᱚᱻ ᱟᱪᱪᱷᱟ ᱟᱪᱪᱷᱟ ᱟᱪᱪᱷᱟ ᱚ ᱞᱟᱦᱟ ᱫᱚ ᱥᱚᱦᱚᱨ ᱨᱮᱯᱮ ᱛᱟᱦᱮᱸᱱ ᱠᱟᱱ ᱛᱟᱦᱮᱸᱜ ᱟᱪᱪᱷᱟ ᱟᱰᱤ ᱢᱚᱸᱡᱽ ᱦᱮᱸ ᱦᱮᱸ ᱦᱮᱸ ᱢᱟ ᱠᱩᱠᱞᱤᱢᱮ ᱪᱮᱫ ᱠᱩᱠᱞᱤ ᱦᱮᱸ ᱦᱮᱸ ᱚᱻᱻ ᱟᱪᱪᱷᱟ ᱟᱪᱪᱷᱟ ᱪᱷᱟ ᱟᱪᱪᱷᱟ ᱚᱻᱻ ᱟᱪᱪᱷᱟ ᱟᱫᱚ ᱯᱮ ᱵᱟᱯᱞᱟᱜ ᱵᱟᱲᱟᱜ ᱞᱟᱹ ᱜᱤᱜ ᱥᱮ ᱪᱮᱫ ᱦᱮᱸ ᱦᱮᱸ ᱟᱪᱪᱷᱟ ᱟᱪᱪᱷᱟ ᱵᱮᱥ ᱵᱮᱥ ᱦᱮᱸ ᱟᱵᱚ ᱦᱚᱲᱟᱜ ᱥᱚᱢᱟᱡᱽ ᱨᱮᱫᱚ ᱛᱷᱚᱲᱟ ᱟᱞᱟᱫᱟ ᱧᱚᱜ ᱜᱮᱭᱟ ᱵᱟᱯᱞᱟ ᱫᱚ ᱵᱟᱯᱞᱟ ᱞᱟᱹᱭ ᱞᱮᱠᱷᱟᱡ ᱜᱮ ᱵᱟᱝ ᱦᱩᱭᱩᱜᱼᱟ ᱟᱫᱚ ᱟᱵᱚᱣᱟᱜ ᱫᱚ ᱦᱩᱭᱩᱜ ᱠᱟᱱᱟ ᱵᱟᱨᱭᱟ ᱨᱟᱭᱵᱟᱨ ᱦᱟᱲᱟᱢ ᱠᱤᱱ ᱛᱟᱦᱮᱸᱱᱟ ᱟᱵᱚ ᱛᱚ ᱠᱩᱲᱤ ᱛᱚ ᱵᱟᱠᱚ ᱠᱩᱲᱤ ᱥᱮᱫ ᱨᱮᱫᱚ ᱧᱮᱧᱮᱞ ᱫᱚ ᱵᱟᱠᱚ ᱪᱟᱞᱟᱜᱼᱟ ᱠᱚᱲᱟ ᱥᱮᱡ ᱜᱮ ᱠᱷᱚᱱ ᱜᱮ ᱧᱮᱞ ᱧᱮᱯᱮᱞ ᱠᱚ ᱦᱤᱡᱩᱜᱼᱟ ᱦᱮᱸ ᱟᱨ ᱮᱱ ᱨᱮᱦᱚᱸ ᱧᱮᱞ ᱧᱮᱯᱮᱞ ᱠᱩᱲᱤ ᱥᱮᱡ ᱠᱷᱚᱱ ᱦᱚᱸ ᱦᱩᱭᱩᱜ ᱦᱩᱭᱩᱜ ᱜᱮᱭᱟ ᱟᱫᱚ ᱥᱩᱢᱚᱭ ᱨᱮᱭᱟᱜ ᱢᱤᱜᱴᱮᱡ ᱦᱚᱸ ᱚᱠᱛᱮ ᱦᱮᱱᱟᱜ ᱛᱟᱵᱚᱱᱟ ᱛᱚ ᱟᱥᱤᱱ ᱵᱚᱸᱜᱟ ᱫᱚᱧ ᱧᱮᱞ ᱧᱮᱯᱮᱞᱯᱩᱥ ᱵᱚᱸᱜᱟ ᱱᱚᱛᱮ ᱯᱩᱥ ᱵᱚᱸᱜᱟ ᱵᱟᱠᱚ ᱧᱮᱞ ᱧᱮᱯᱮᱞᱚᱜᱼᱟ ᱵᱟᱠᱤ ᱫᱚ ᱮᱴᱟᱜ ᱥᱩᱢᱟᱹᱭ ᱫᱚ ᱧᱮᱞ ᱧᱮᱯᱮᱞ ᱫᱟᱲᱮᱭᱟᱜ ᱜᱮᱭᱟ ᱟᱨ ᱥᱮ ᱯᱮᱲᱟ ᱢᱟᱫᱽᱫᱷᱚᱢ ᱛᱮᱦᱚᱸ ᱛᱚ ᱧᱮᱞ ᱠᱟᱛᱷᱟ ᱠᱚ ᱜᱟᱞᱢᱟᱨᱟᱣ ᱵᱟᱲᱟᱭᱮᱜ ᱠᱟᱱ ᱜᱮᱭᱟ ᱠᱚ ᱜᱟᱞᱢᱟᱨᱟᱣ ᱟᱫᱚ ᱪᱮᱜ ᱚᱱᱟ ᱥᱩᱢᱚᱭ ᱫᱚ ᱪᱮᱫ ᱞᱮᱠᱟ ᱵᱟᱯᱞᱟ ᱥᱩᱢᱚᱭ ᱜᱮ ᱟᱥᱚᱞ ᱵᱷᱟᱫᱚᱨ ᱵᱚᱸᱜᱟ ᱵᱟᱠᱚ ᱵᱟᱯᱞᱟᱜᱼᱟ ᱦᱮᱸ ᱩᱱ ᱫᱚ ᱟᱱᱴᱟᱱ ᱜᱮᱭᱟ ᱡᱚᱢ ᱦᱚᱲ ᱠᱚ ᱦᱚᱲ ᱠᱚ ᱡᱚᱢ ᱧᱩ ᱠᱚ ᱚᱥᱩᱵᱤᱛᱟ ᱛᱟᱼᱯᱚᱨᱮ ᱛᱚ ᱯᱮᱲᱟᱢ ᱫᱟᱨᱟᱢᱮᱭᱟ ᱚᱱᱟ ᱛᱮ ᱵᱷᱟᱫᱚᱨ ᱵᱚᱸᱜᱟ ᱫᱚ ᱵᱟᱠᱚ ᱫᱚᱦᱚᱭᱟ ᱟᱨ ᱯᱩᱥ ᱵᱚᱸᱜᱟ ᱵᱟᱠᱚ ᱧᱮᱞ ᱧᱮᱯᱮᱞᱟ ᱵᱟᱠᱷᱟᱡ ᱫᱚ ᱮᱴᱟᱜ ᱥᱩᱢᱚᱭ ᱫᱚ ᱧᱮᱞ ᱧᱮᱯᱮᱞ ᱜᱟᱱᱚᱜᱼᱟ ᱟᱨ ᱵᱟᱱᱟᱨ ᱯᱚᱠᱠᱷᱚᱨᱮ ᱵᱟᱨᱭᱟ ᱠᱟᱛᱷᱟ ᱞᱮᱱᱫᱮᱱ ᱞᱟᱜᱤᱜ ᱵᱚᱞᱮ ᱠᱟᱛᱷᱟ ᱤᱫᱤ ᱟᱜᱩ ᱞᱟᱹᱜᱤᱜ ᱵᱟᱨᱭᱟᱨᱟᱭᱵᱟᱨ ᱦᱟᱲᱟᱢ ᱫᱚ ᱵᱟᱱᱟᱨ ᱥᱮᱡ ᱠᱷᱚᱱ ᱜᱮ ᱫᱚᱨᱠᱟᱨ ᱠᱟᱱᱟ ᱠᱩᱲᱤ ᱠᱷᱚᱡ ᱦᱚᱸ ᱥᱮ ᱠᱚᱲᱟ ᱥᱮᱡ ᱠᱷᱚᱡ ᱟᱛᱩ ᱚᱲᱟᱜ ᱨᱮᱱ ᱦᱚᱲ ᱛᱚ ᱥᱟᱨᱟᱫᱤᱱ ᱵᱟᱠᱚ ᱪᱮ ᱥᱮᱱᱚᱜᱼᱟᱠᱚ ᱪᱟᱞᱟᱜᱼᱟᱠᱚ ᱪᱟᱞᱟᱣ ᱥᱮᱱᱚᱜᱼᱟᱠᱚ ᱜᱟᱞᱢᱟᱨᱟᱣ ᱞᱟᱜᱤᱜ ᱫᱚ ᱦᱮᱸ ᱱᱚᱛᱮ ᱫᱚ ᱮᱠᱮᱱᱵᱟᱨᱭᱟ ᱨᱟᱭᱵᱟᱨ ᱦᱟᱲᱟᱢ ᱫᱚᱦᱚ ᱠᱟᱠᱤᱱ ᱠᱷᱟᱡ ᱫᱚ ᱩᱱᱠᱤᱱᱠᱤᱱ ᱤᱫᱤ ᱟᱜᱩᱭᱟ ᱠᱟᱛᱷᱟ ᱟᱨ ᱠᱟᱛᱷᱟ ᱩᱱᱠᱤᱱ ᱜᱮᱠᱤᱱ ᱡᱩᱛᱟ ᱨᱟᱭᱵᱟᱨ ᱦᱟᱲᱟᱢ ᱜᱮᱠᱤᱱ ᱡᱩᱛᱟ ᱟᱫᱚᱢᱮᱛᱟᱜ ᱢᱮ ᱚᱲᱟᱜ ᱨᱮ ᱩᱱᱤ ᱨᱟᱭᱵᱟᱨ ᱦᱟᱲᱟᱢ ᱠᱩᱲᱤ ᱥᱮᱡ ᱨᱮᱱ ᱢᱚᱱᱮ ᱠᱚᱨ ᱠᱩᱲᱤ ᱚᱲᱟᱜ ᱨᱮᱱ ᱥᱟᱛᱮ ᱫᱩᱲᱩᱵ ᱟᱭ ᱢᱚᱸᱡᱽ ᱛᱮᱠᱚ ᱜᱚᱴᱟᱭᱟ ᱠᱩᱥᱤᱜ ᱠᱟᱱᱟ ᱠᱩᱥᱤᱜ ᱠᱟᱱᱟ ᱠᱚ ᱥᱮ ᱵᱟᱝ ᱦᱮᱸ ᱠᱩᱥᱤᱜ ᱟᱠᱚ ᱥᱮ ᱵᱟᱝ ᱪᱮᱫ ᱞᱮᱠᱟᱱ ᱠᱚᱠᱚ ᱠᱷᱚᱡᱚᱜ ᱠᱟᱱᱟ ᱛᱟᱞᱦᱮ ᱚᱲᱟᱜ ᱨᱮᱱ ᱦᱚᱲ ᱥᱟᱛᱮ ᱜᱟᱞᱢᱟᱨᱟᱣᱟᱭ ᱛᱟᱦᱞᱮ ᱩᱱᱤ ᱨᱟᱭᱵᱟᱨ ᱦᱟᱲᱟᱢ ᱮ ᱞᱟᱹᱭ ᱟᱭ ᱵᱟᱝ ᱦᱮᱸ ᱛᱟᱞᱦᱮ ᱯᱮ ᱧᱮᱞ ᱟᱜᱩ ᱫᱟᱲᱮᱭᱟᱭᱟ ᱛᱟᱞᱦᱮ ᱤᱱᱠᱟ ᱠᱟᱛᱮᱫ ᱠᱚ ᱪᱟᱞᱟᱜᱼᱟ ᱧᱮᱞ ᱧᱮᱯᱮᱞ ᱠᱚᱲᱟ ᱥᱮᱫ ᱨᱮᱱ ᱞᱟᱦᱟ ᱠᱚ ᱦᱤᱡᱩᱜᱼᱟ ᱟᱨ ᱛᱟᱦᱞᱮ ᱱᱩᱠᱩ ᱦᱚᱸᱠᱚ ᱧᱮᱞ ᱟᱜᱩᱭᱮᱭᱟ ᱪᱮᱫ ᱞᱮᱠᱟ ᱠᱩᱥᱤᱜ ᱠᱟᱱᱟ ᱠᱚ ᱥᱮ ᱵᱟᱝ ᱚᱲᱟᱜ ᱫᱩᱣᱟᱹᱨ ᱥᱮ ᱠᱚᱲᱟ ᱦᱮᱸ ᱟᱨ ᱤᱱᱟᱹ ᱱᱤᱭᱤᱱᱟ ᱱᱤᱰᱟᱹᱞᱮᱱ ᱠᱷᱟᱡ ᱟᱫᱚ ᱛᱟᱞᱦᱮ ᱵᱟᱯᱞᱟ ᱵᱟᱯᱞᱟ ᱟᱫᱚ ᱚᱱᱟ ᱦᱚᱸ ᱟᱵᱟᱨ ᱠᱚ ᱧᱮᱞᱟ ᱵᱟᱯᱞᱟ ᱞᱟᱦᱟᱨᱮ ᱴᱷᱤᱠ ᱞᱟᱦᱟᱨᱮ ᱢᱤᱫ ᱯᱟᱹ ᱨᱤᱥ ᱵᱟᱯᱞᱟ ᱵᱟᱝ ᱜᱟᱱᱚᱜᱼᱟ ᱟᱵᱚ ᱫᱚ ᱢᱤᱜ ᱯᱟᱨᱤᱥ ᱵᱟᱵᱚᱱ ᱵᱟᱯᱞᱟᱜᱼᱟ ᱢᱟᱱᱮ ᱦᱮᱢᱵᱽᱨᱚᱢ ᱦᱮᱢᱵᱽᱨᱚᱢ ᱥᱮ ᱢᱩᱨᱢᱩ ᱢᱩᱨᱢᱩ ᱢᱟᱨᱰᱤ ᱢᱟᱨᱰᱤ ᱚᱝᱠᱟ ᱫᱚ ᱵᱟᱵᱚᱱ ᱵᱟᱯᱞᱟᱜᱼᱟ ᱟᱫᱚ ᱮᱴᱟᱜ ᱮᱴᱟᱜ ᱡᱟᱹᱛ ᱥᱟᱛᱮ ᱫᱚ ᱦᱩᱭᱩᱜ ᱜᱮᱭᱟ ᱮᱴᱟᱜ ᱯᱟᱨᱤᱥ ᱥᱟᱛᱮ ᱫᱚ ᱢᱩᱨᱢᱩ ᱦᱮᱢᱵᱽᱨᱚᱢ ᱦᱩ ᱭᱩᱜ ᱜᱮᱭᱟ ᱢᱟᱨᱰᱤ ᱠᱤᱥᱠᱩ ᱦᱩᱭᱩᱜᱼᱟ ᱦᱮᱸ ᱚᱱᱠᱟ ᱟᱨ ᱤᱱᱟᱹ ᱠᱟᱛᱮᱫ ᱚᱱᱟ ᱦᱩᱭᱮᱱᱟ ᱱᱤᱛᱟᱹᱜ ᱫᱚ ᱟᱵᱟᱨ ᱠᱩᱲᱤ ᱠᱚᱲᱟ ᱠᱩᱲᱤ ᱠᱩᱥᱤ ᱦᱩᱭᱮᱱ ᱠᱷᱟᱡ ᱫᱚ ᱛᱟᱞᱦᱮ ᱱᱤᱛᱟᱹᱜ ᱫᱚ ᱱᱮᱰᱟᱭᱟᱵᱚᱱ ᱵᱟᱯᱞᱟ ᱨᱮᱭᱟᱜ ᱟᱫᱚ ᱛᱟᱦᱞᱮ ᱚᱱᱟ ᱱᱮᱰᱟ ᱫᱤᱱ ᱠᱟᱦᱚᱸ ᱠᱤᱱᱛᱩ ᱚᱱᱠᱟᱱ ᱥᱩᱢᱚᱭ ᱚᱠᱟ ᱥᱩᱢᱟᱹᱭ ᱨᱮᱠᱤᱱ ᱡᱟᱱᱟᱢ ᱞᱮᱱᱟ ᱚᱱᱟ ᱥᱩᱢᱟᱹᱭ ᱚᱱᱟ ᱪᱟᱸᱫᱚ ᱫᱚᱠᱚ ᱵᱟᱫᱟ ᱯᱟᱥᱮᱜ ᱠᱚᱲᱟ ᱞᱟᱴᱩᱭᱤᱜ ᱠᱟᱱᱮ ᱡᱚᱥᱴᱤ ᱢᱟᱥᱵᱟᱯᱞᱟ ᱠᱚ ᱠᱷᱚᱡᱚᱜ ᱠᱟᱱᱟ ᱠᱩᱲᱤ ᱥᱮᱜ ᱨᱮᱱ ᱛᱟᱞᱦᱮ ᱵᱟᱝ ᱦᱩᱭᱩᱜᱼᱟ ᱦᱮᱸ ᱟᱫᱚ ᱚᱱᱮ ᱚᱱᱠᱟ ᱡᱟᱱᱟᱢ ᱪᱟᱸᱫᱳ ᱫᱚ ᱟᱨᱠᱤ ᱵᱟᱠᱚ ᱫᱚᱦᱚᱭᱟ ᱟᱨ ᱤᱱᱟᱹ ᱠᱟᱛᱮᱜ ᱦᱮᱸ ᱤᱝᱠᱤ ᱤᱝᱠᱤᱱ ᱟᱜᱩ ᱤᱫᱤ ᱨᱟᱭᱵᱟᱨ ᱦᱟᱲᱟᱢ ᱜᱮ ᱡᱚᱛᱚ ᱠᱤᱱ ᱤᱫᱤ ᱟᱜᱩᱭᱟ ᱟᱨ ᱤᱱᱟᱹ ᱠᱟᱛᱮᱫ ᱵᱟᱯᱞᱟᱤᱭᱟᱹᱭ ᱱᱟ ᱜᱤᱨᱟᱹ ᱠᱚ ᱠᱮᱫᱟ ᱯᱮᱲᱟ ᱱᱮᱣᱛᱟ ᱦᱩᱭᱱᱟ ᱤᱱᱟᱹ ᱠᱟᱛᱮᱫ ᱠᱚᱲᱟ ᱥᱮᱫ ᱠᱷᱚᱡ ᱵᱟᱯᱞᱟᱜ ᱠᱚ ᱦᱤᱡᱠᱚᱲᱟ ᱡᱚᱠᱷᱚᱱ ᱵᱟᱯᱞᱟᱜᱼᱮ ᱦᱤᱡᱩᱜ ᱠᱟᱱᱟᱭ ᱦᱮ ᱸ ᱠᱚᱲᱟ ᱥᱮᱫ ᱨᱮᱱ ᱫᱚ ᱟᱫᱚ ᱦᱟᱸᱰᱮ ᱵᱟᱹᱨᱭᱟᱹᱛ ᱠᱚ ᱡᱟᱦᱟᱸᱭ ᱠᱚ ᱪᱟᱞᱟᱜᱼᱟ ᱫᱟᱨᱟᱢ ᱠᱚ ᱦᱩᱭᱩᱜᱼᱟ ᱟᱞᱟᱫᱟᱛᱮ ᱩᱝᱠᱩ ᱫᱚᱠᱚ ᱤᱥᱤᱱ ᱟᱨᱚ ᱠᱟᱛᱮᱜ ᱠᱚ ᱡᱚᱢᱟ ᱮᱴᱟᱜ ᱨᱮ ᱰᱮᱨᱟ ᱠᱚ ᱦᱩᱭᱩᱜᱼᱟ ᱦᱮᱸ ᱥᱮᱫᱟᱭ ᱡᱮᱢᱚᱱ ᱛᱟᱦᱮᱸ ᱠᱟᱱ ᱛᱟᱵᱚᱱᱟ ᱫᱟᱨᱮ ᱵᱩᱴᱟᱹ ᱠᱚᱨᱮᱜ ᱜᱮᱠᱚ ᱰᱮᱨᱟ ᱠᱟᱠᱚ ᱠᱟᱱ ᱛᱟᱦᱮᱸᱜ ᱟᱫᱚ ᱱᱮᱛᱟᱨ ᱫᱚ ᱯᱚᱨᱤᱵᱮᱥ ᱦᱚᱸ ᱯᱟᱞᱴᱟᱣ ᱪᱟᱞᱟᱜ ᱠᱟᱱᱟ ᱥᱮ ᱫᱤᱱ ᱫᱤᱱ ᱛᱮ ᱛᱟᱞᱦᱮ ᱱᱤᱛᱟᱹᱜ ᱫᱚ ᱚᱲᱟᱜ ᱠᱚᱨᱮ ᱜᱮᱠᱚ ᱰᱮᱨᱟ ᱠᱚᱣᱟ ᱟᱫᱚ ᱪᱮᱫ ᱦᱮᱸ ᱴᱩᱠᱩᱡ ᱪᱮᱞᱟᱝ ᱠᱚᱠᱚ ᱮᱢᱟ ᱠᱚᱣᱟ ᱦᱮᱸ ᱤᱥᱤᱱ ᱟᱨᱚᱦᱚᱭ ᱛᱚ ᱢᱤᱜ ᱴᱮᱱ ᱢᱮᱨᱚᱢ ᱠᱚ ᱮᱢᱟᱜ ᱠᱚᱣᱟ ᱟᱫᱚ ᱟᱠᱚ ᱛᱮ ᱟᱠᱚ ᱛᱮᱜᱮ ᱠᱚ ᱤᱥᱤᱱ ᱡᱚᱢᱟ ᱟᱫᱚ ᱚᱱᱟ ᱠᱚ ᱚᱱᱟ ᱫᱚ ᱰᱷᱤᱨ ᱦᱟᱱᱛᱮ ᱵᱟᱹᱨᱭᱟᱹᱛ ᱠᱚ ᱵᱟᱹᱨᱭᱟᱹᱛ ᱠᱚ ᱦᱤᱡᱩᱜ ᱠᱟᱱᱟ ᱡᱟᱦᱟᱸᱭ ᱩᱱᱠᱩ ᱫᱚ ᱠᱚᱲᱟ ᱥᱮᱡ ᱠᱷᱚᱱ ᱜᱮᱠᱚ ᱧᱟᱢᱟ ᱟᱫᱚ ᱮᱱ ᱨᱮᱦᱚᱸ ᱱᱚᱛᱮ ᱠᱷᱚᱡ ᱦᱚᱸᱠᱚ ᱮᱢᱟ ᱠᱚᱣᱟ ᱴᱩᱠᱩᱡ ᱪᱮᱞᱟᱝ ᱟᱨ ᱵᱟᱹᱲᱛᱤ ᱦᱚᱭ ᱛᱚ ᱥᱤᱢ ᱠᱚ ᱢᱮᱨᱚᱢ ᱠᱚᱠᱚ ᱮᱢᱟᱫ ᱠᱚᱣᱟ ᱟᱫᱚ ᱟᱨ ᱛᱟᱞᱦᱮ ᱟᱞᱟᱫᱟ ᱨᱮ ᱩᱱᱠᱩ ᱨᱟᱹᱥᱠᱟᱹᱜ ᱟᱠᱚ ᱡᱚᱢ ᱧᱩᱭᱟᱠᱚ ᱡᱚᱢᱟ ᱠᱚ ᱤᱱᱟᱹ ᱠᱟᱛᱮᱫ ᱟᱫᱚ ᱵᱟᱯᱞᱟ ᱦᱩᱭ ᱯᱚᱨ ᱫᱚ ᱵᱟᱯᱞᱟ ᱦᱩᱭ ᱯᱚᱨ ᱫᱚ ᱟᱫᱚ ᱠᱩᱲᱤ ᱥᱮᱫ ᱨᱮᱱ ᱜᱮᱠᱚ ᱡᱚᱢ ᱦᱚᱪᱚ ᱠᱚᱣᱟ ᱤᱱᱟᱹ ᱠᱟᱛᱮᱜ ᱵᱟᱯᱞᱟ ᱦᱩᱭ ᱮᱱ ᱠᱷᱟᱡ ᱤᱱᱟᱹ ᱛᱟᱨᱯᱚᱨᱮ ᱵᱟᱸᱫᱟ ᱯᱚᱱ ᱛᱟᱦᱮᱸᱱᱟ ᱦᱚᱲ ᱠᱚ ᱯᱮᱲᱟ ᱠᱚᱠᱚ ᱦᱤᱡᱩᱜ ᱛᱟᱵᱚᱱᱟ ᱡᱟᱜᱮ ᱮᱻ ᱦᱚᱨᱚᱜ ᱵᱟᱸᱫᱮ ᱡᱟᱦᱟᱸᱱᱟᱜ ᱜᱮᱠᱚ ᱮᱢᱟ ᱠᱚᱣᱟ ᱛᱷᱟᱹᱨᱤ ᱵᱟᱹᱴᱤ ᱜᱤᱞᱟᱹᱥ ᱫᱟᱱ ᱱᱟᱠᱚᱣᱟ ᱠᱚ ᱛᱟᱞᱦᱮ ᱵᱟᱸᱫᱟ ᱯᱚᱱ ᱦᱩᱭᱩᱜᱼᱟ ᱫᱩᱲᱩᱵ ᱟᱠᱚ ᱠᱩᱲᱤ ᱠᱚᱲᱟ ᱵᱟᱦᱩ ᱠᱚ ᱱᱟᱣᱟ ᱵᱟᱹᱦᱩ ᱱᱟᱣᱟ ᱵᱟᱦᱩ ᱡᱟᱸᱣᱟᱭ ᱠᱚ ᱫᱩᱲᱩᱵ ᱠᱤᱱᱟ ᱵᱟᱸᱫᱟ ᱯᱚᱱ ᱦᱩᱭᱩᱜᱼᱟ ᱤᱱᱟᱹ ᱵᱟᱸᱫᱟ ᱯᱚᱱ ᱦᱩᱭ ᱵᱟᱲᱟ ᱞᱮᱱᱠᱷᱟᱡᱯᱮᱲᱟ ᱠᱚᱠᱚ ᱥᱟᱹᱛ ᱵᱟᱲᱟ ᱞᱮᱱ ᱠᱷᱟᱡ ᱟᱫᱚ ᱟᱛᱩᱨᱮᱱ ᱢᱟᱡᱷᱤ ᱦᱟᱲᱟᱢ ᱠᱚᱠᱚ ᱫᱩᱲᱩᱵᱼᱟ ᱢᱟᱡᱷᱤ ᱦᱟᱲᱟᱢ ᱢᱚᱬᱮ ᱦᱚᱲ ᱠᱚ ᱟᱛᱩᱨᱮᱱ ᱢᱚᱬᱮ ᱦᱚᱲ ᱠᱚ ᱫᱩᱲᱩᱵ ᱟᱠᱚ ᱧᱮ ᱞᱟᱠᱚ ᱛᱤᱱᱟᱹᱜ ᱜᱟᱱ ᱫᱟᱱᱮ ᱧᱟᱢ ᱟᱠᱟᱫᱟ ᱚᱱᱟᱠᱚ ᱞᱮᱠᱷᱟᱭᱟ ᱞᱮᱠᱷᱟ ᱡᱩᱛ ᱠᱟᱛᱮᱫ ᱠᱚᱲᱟ ᱥᱮᱜ ᱨᱮᱱ ᱠᱚ ᱢᱟᱱᱮ ᱱᱟᱣᱟ ᱡᱟᱸᱣᱟᱭ ᱥᱮᱜ ᱨᱮᱱ ᱠᱚ ᱠᱚ ᱵᱩᱡᱟᱠᱚ ᱵᱩᱡᱷᱟᱹᱣᱟᱠᱚᱣᱟ ᱡᱮ ᱱᱚᱜ ᱚᱭ ᱱᱤᱱᱟᱹᱜ ᱜᱟᱱ ᱡᱤᱱᱤᱥ ᱛᱟᱦᱞᱮ ᱮᱻ ᱡᱤᱱᱤᱥᱮ ᱧᱟᱢ ᱠᱟᱫᱟᱭ ᱱᱚᱜ ᱚᱭ ᱱᱩᱱᱟᱹᱜ ᱜᱟᱱ ᱡᱚᱛᱚᱞᱮ ᱚᱞ ᱠᱟᱜ ᱯᱮᱭᱟ ᱦᱚᱸᱜ ᱚᱭ ᱡᱚᱛᱚᱞᱮ ᱮᱢᱟᱭ ᱠᱟᱱᱟ ᱦᱮᱸ ᱟᱫᱚ ᱤᱝᱠᱟᱹ ᱵᱟᱲᱟ ᱠᱟᱛᱮᱜ ᱠᱚ ᱤᱭᱟᱹ ᱤᱭᱟᱹ ᱵᱟᱲᱟᱭᱟ ᱟᱫᱚ ᱵᱟᱞᱟᱭᱟ ᱰᱚᱵᱚᱜ ᱡᱚᱦᱟᱨ ᱦᱩᱭᱩᱜ ᱛᱟᱠᱚᱣᱟ ᱟᱫᱚ ᱤᱝᱠᱟᱹ ᱠᱟᱛᱮᱫ ᱟᱫᱚ ᱠᱚ ᱢᱩᱪᱟᱹᱫᱟ ᱟᱫᱚᱵᱟᱯᱞᱟ ᱦᱩᱭ ᱯᱚᱨᱮ ᱟᱵᱟᱨ ᱤᱭᱟᱹ ᱫᱚ ᱛᱟᱦᱮᱸᱱ ᱜᱮᱭᱟ ᱡᱚᱲᱟᱣ ᱤᱫᱤ ᱟᱜᱩ ᱟᱫᱚ ᱱᱮᱛᱟᱨ ᱫᱚ ᱡᱮᱦᱮᱛᱩ ᱦᱚᱲᱡᱟᱜᱮᱠᱚ ᱠᱟᱢᱤ ᱵᱟᱲᱟᱭ ᱫᱟ ᱩᱱᱟᱹᱜ ᱫᱤᱱ ᱫᱚᱢ ᱵᱟᱯᱞᱟᱜᱼᱟ ᱟᱫᱚ ᱛᱟᱞᱦᱮ ᱤᱫᱤ ᱟᱜᱩ ᱡᱚᱲᱟ ᱤᱫᱤ ᱵᱤᱡᱚᱲ ᱤᱫᱤ ᱟᱜᱩ ᱫᱚ ᱦᱮᱱᱟᱜ ᱜᱮᱭᱟ ᱱᱤᱭᱚᱢ ᱨᱮ ᱟᱫᱚ ᱟᱭᱢᱟ ᱥᱩᱢᱚᱭ ᱠᱷᱚᱛᱤᱜ ᱠᱟᱱ ᱛᱟᱵᱚᱱᱟ ᱟᱫᱚ ᱚᱱᱟ ᱢᱤᱜ ᱢᱚᱰᱷᱟ ᱪᱟᱞᱟᱣ ᱟᱨ ᱡᱚᱲᱟᱣ ᱠᱤᱱ ᱦᱤᱡᱩᱜᱼᱟ ᱠᱤᱱ ᱵᱟᱦᱩ ᱡᱟᱸᱣᱟᱭ ᱠᱩᱲᱤ ᱚᱲᱟᱜ ᱠᱚ ᱠᱤᱱ ᱦᱤᱡᱩᱜᱼᱟ ᱛᱟᱦᱞᱮ ᱤᱱᱟᱹ ᱨᱮᱜᱮ ᱠᱚ ᱢᱩᱪᱟᱹᱫᱟ ᱤᱱᱟᱹ ᱠᱟᱛᱮᱜ ᱟᱫᱚ ᱢᱤᱜᱫᱤᱱ ᱫᱚᱠᱚ ᱛᱟᱦᱮᱸᱱ ᱢᱤᱜᱫᱤᱱ ᱫᱚᱠᱚ ᱫᱚᱦᱚᱭᱟ ᱵᱟᱞᱟ ᱡᱚᱢ ᱧᱩ ᱛᱟᱞᱦᱮ ᱩᱝᱠᱩ ᱟᱵᱟᱨ ᱟᱞᱟᱫᱟ ᱵᱟᱞᱟᱭᱟ ᱡᱚᱢ ᱧᱩ ᱦᱩᱭᱩᱜ ᱛᱟᱠᱚᱣᱟ ᱦᱮᱸ ᱠᱩᱲᱤ ᱥᱮᱜ ᱨᱮᱱ ᱠᱚᱲᱟ ᱥᱮᱜ ᱨᱮᱱ ᱵᱟᱞᱟᱭᱟ ᱟᱞᱟᱫᱟ ᱡᱚᱢ ᱧᱩ ᱦᱩᱭᱩᱜ ᱛᱟᱠᱚᱣᱟ